ᱤᱧᱫᱚ ᱟᱭᱢᱟ ᱡᱟᱭᱜᱟ ᱨᱮ ᱪᱟᱞᱟᱣ ᱠᱟᱛᱮᱫ ᱟᱭᱢᱟ ᱞᱮᱠᱟᱱ ᱯᱷᱚᱴᱳᱜᱤᱧ ᱛᱩᱞᱟᱹᱣ ᱟᱠᱟᱜᱼᱟ ᱪᱮᱫᱟᱜ ᱥᱮ ᱱᱟᱱᱣᱟ ᱱᱟᱣᱟ ᱡᱟᱭᱜᱟ ᱪᱟᱞᱟᱣ ᱞᱮᱱᱠᱷᱟᱡ ᱚᱸᱰᱮᱱᱟᱜ ᱚᱱᱟ ᱫᱟᱨᱮ ᱱᱟᱹᱲᱤ ᱥᱮ ᱚᱸᱰᱮᱱᱟᱜ ᱤᱭᱟᱹ ᱚᱱᱟ ᱪᱮᱫᱞᱮᱠᱟᱱ ᱧᱮᱞ ᱡᱟᱭᱜᱟ ᱠᱚ ᱢᱮᱱᱟᱜᱼᱟ ᱛᱩᱞᱟᱹᱣ ᱞᱮᱠᱷᱟᱱ ᱤᱧ ᱚᱲᱟᱜ ᱨᱮ ᱟᱹᱜᱩ ᱠᱟᱫᱛᱮᱫ ᱚᱱᱟᱠᱩᱧ ᱧᱮᱞ ᱦᱚᱪᱚ ᱫᱟᱲᱭᱟᱠᱚ ᱠᱟᱱᱟ ᱥᱮ ᱚᱸᱰᱮ ᱪᱮᱫ ᱜᱷᱚᱴᱚᱱᱟ ᱜᱷᱚᱴᱟᱣ ᱠᱟᱱᱟ ᱚᱱᱟ ᱚᱱᱟᱠᱩᱧ ᱛᱩᱞᱟᱹᱣᱟ ᱟᱨ ᱡᱮᱞᱮᱠᱟ ᱚᱠᱟ ᱨᱮ ᱦᱳᱭᱛᱳᱧ ᱪᱟᱞᱟᱣᱱᱟ ᱢᱤᱫ ᱦᱚᱲ ᱨᱩᱣᱟᱹ ᱨᱮ ᱢᱮᱱᱟᱭᱟ ᱥᱮ ᱜᱚᱡᱽ ᱜᱩᱨ ᱠᱟᱱᱟᱭ ᱩᱱᱤᱭᱟᱜ ᱪᱷᱚᱵᱤ ᱛᱩᱞᱟᱹᱣ ᱫᱚᱦᱚ ᱠᱟᱛᱮᱫ ᱱᱚᱣᱟ ᱠᱮᱢᱮᱨᱟ ᱨᱮ ᱫᱚᱦᱚ ᱫᱚ ᱟᱹᱰᱤ ᱡᱟᱹᱨᱩᱲ ᱠᱟᱱᱟ ᱚᱱᱟᱛᱮ ᱚᱱᱠᱟᱱ ᱠᱚᱣᱟᱜ ᱪᱷᱚᱵᱤ ᱦᱚᱸᱧ ᱛᱩᱞᱟᱹᱣᱟ ᱟᱨ ᱱᱚᱜᱼᱚᱭ ᱱᱚᱣᱟ ᱥᱟᱵ ᱠᱟᱢ ᱚᱠᱟᱨᱮ ᱦᱳᱭᱛᱳ ᱪᱮᱫ ᱮᱴᱠᱴᱮᱴᱚᱬᱮ ᱨᱮᱧ ᱯᱟᱲᱟᱣᱮᱱᱟ ᱚᱱᱟ ᱨᱮᱭᱟᱜ ᱪᱷᱚᱵᱤ ᱚᱠᱚᱭ ᱪᱚ ᱦᱳᱭᱛᱳ ᱛᱟᱯᱟᱢ ᱞᱤᱫᱤᱧᱟ ᱦᱮᱸ ᱚᱱᱟ ᱨᱮᱭᱟᱜ ᱪᱷᱚᱵᱤ ᱦᱚᱸ ᱛᱩᱞᱟᱹᱣ ᱠᱟᱛᱮᱧ ᱫᱚᱦᱚᱭᱮᱫᱟ ᱚᱠᱟ ᱥᱚᱢᱚᱭ ᱚᱠᱟᱞᱮᱠᱟᱱ ᱪᱷᱚᱵᱤ ᱛᱩᱞᱟᱹᱣ ᱦᱩᱭᱩᱜᱼᱟ ᱚᱱᱟᱛᱮ ᱚᱱᱠᱟᱱ ᱪᱷᱚᱵᱤ ᱜᱮ ᱩᱱ ᱥᱚᱢᱚᱭᱤᱧ ᱛᱩᱞᱟᱹᱣᱟ ᱟᱨ ᱠᱮᱢᱮᱨᱟᱛᱮ ᱪᱷᱚᱵᱤ ᱛᱩᱞᱟᱹᱣ ᱫᱚ ᱟᱹᱰᱤ ᱢᱚᱡᱤᱧ ᱟᱹᱭᱠᱟᱹᱣᱟ